ᱤᱧᱫᱚ ᱚᱲᱟᱜ ᱠᱚᱨᱮᱱᱟᱜ ᱠᱟᱹᱢᱤ ᱦᱚᱸᱧ ᱧᱮᱞ ᱜᱮᱭᱟ ᱟᱨ ᱡᱟᱦᱟᱸ ᱨᱮ ᱡᱚᱫᱤ ᱡᱟᱦᱟᱱᱟᱜ ᱚᱱᱩᱥᱴᱷᱟᱱ ᱦᱩᱭᱩᱜ ᱨᱮᱦᱚᱸ ᱨᱟᱹᱥᱠᱟᱹᱜ ᱫᱚᱧ ᱪᱟᱞᱟᱜ ᱜᱮᱭᱟ ᱚᱲᱟᱜ ᱠᱚᱨᱮᱱᱟᱜ ᱠᱟᱹᱢᱤ ᱥᱟᱹᱛ ᱵᱟᱲᱟ ᱠᱟᱛᱮᱫ ᱫᱚᱧ ᱪᱟᱞᱟᱜ ᱜᱮᱭᱟ ᱟᱨ ᱡᱮ ᱡᱟᱦᱟᱸᱭ ᱜᱟᱛᱮ ᱠᱚ ᱥᱚᱝᱜᱮ ᱫᱟᱬᱟᱱ ᱥᱮ ᱡᱟᱦᱟᱸ ᱥᱮᱜ ᱪᱟᱞᱟᱜ ᱨᱟᱹᱥᱠᱟᱹ ᱚᱱᱟ ᱦᱚᱸᱧ ᱤᱧ ᱨᱟᱹᱥᱠᱟᱹᱜᱼᱟ ᱪᱟᱞᱟᱜ ᱜᱮᱭᱟᱹᱧ ᱚᱛᱷᱚᱪᱚ ᱱᱤᱛᱚᱜ ᱡᱟᱦᱟᱸ ᱚᱱᱩᱥᱴᱷᱟᱱ ᱠᱚᱨᱮ ᱦᱚᱸ ᱨᱟᱹᱥᱠᱟᱹ ᱨᱮᱱᱟᱜ ᱠᱷᱩᱵ ᱤᱪᱪᱷᱟ ᱢᱮᱱᱟᱜ ᱛᱤᱧᱟᱹ ᱠᱤᱢᱵᱟᱧ ᱪᱟᱞᱟᱜ ᱜᱮᱭᱟᱹᱧ ᱚᱲᱟᱜ ᱠᱚᱨᱮᱱᱟᱜ ᱠᱟᱹᱢᱤ ᱥᱟᱹᱛ ᱵᱟᱲᱟ ᱠᱟᱛᱮᱫ ᱤᱧᱤᱧ ᱪᱟᱞᱟᱜᱼᱟ ᱚᱠᱚᱭ ᱦᱚᱸ ᱠᱟᱹᱢᱤ ᱥᱟᱹᱛ ᱞᱮᱠᱷᱟᱡ ᱫᱚ ᱚᱠᱚᱭ ᱪᱮᱫ ᱮ ᱢᱮᱛᱟᱢᱼᱟ ᱚᱠᱚᱭ ᱵᱟᱭ ᱢᱮᱛᱟᱢᱟ ᱟᱨ ᱵᱟᱢ ᱠᱟᱹᱢᱤ ᱥᱟᱹᱛ ᱞᱮᱠᱷᱟᱡ ᱫᱚ ᱚᱲᱟᱜ ᱨᱮᱱ ᱦᱚᱲ ᱠᱚ ᱨᱳᱦᱮᱫᱼᱟ ᱥᱮ ᱡᱟᱦᱟᱱᱟᱜ ᱢᱟᱱᱟ ᱵᱟᱫᱷᱟ ᱠᱚ ᱵᱟᱝ ᱪᱟᱞᱟᱜ ᱦᱩᱭᱩᱜᱼᱟ ᱥᱮ ᱜᱟᱛᱮ ᱠᱚᱦᱚᱸ ᱠᱚ ᱯᱷᱳᱱ ᱞᱮᱠᱷᱟᱡ ᱠᱚ ᱢᱮᱱᱟ ᱦᱮᱸ ᱟᱢᱫᱚ ᱚᱲᱟᱜ ᱨᱮ ᱵᱟᱢ ᱠᱟᱹᱢᱤᱭᱫᱟ ᱜᱟᱛᱮ ᱠᱚ ᱯᱷᱳᱱᱟᱢ ᱠᱟᱱᱟ ᱟᱨ ᱟᱢᱫᱚ ᱫᱟᱬᱟᱱ ᱮᱢ ᱪᱟᱞᱟᱜ ᱠᱟᱱᱟ ᱛᱟᱦᱚᱞᱮ ᱚᱲᱟᱜ ᱠᱚᱨᱮᱱᱟᱜ ᱠᱟᱹᱢᱤ ᱡᱚᱫᱤ ᱥᱟᱹᱛ ᱞᱮᱱᱠᱷᱟᱡ ᱛᱟᱦᱚᱞᱮ ᱫᱚ ᱚᱲᱟᱜ ᱨᱮᱱ ᱦᱚᱲ ᱦᱚᱸ ᱵᱟᱠᱚ ᱢᱮᱱᱟ ᱜᱟᱛᱮ ᱠᱚ ᱯᱷᱳᱱ ᱨᱮᱦᱚᱸ ᱡᱟᱦᱟᱸ ᱥᱮᱫ ᱫᱟᱬᱟᱱ ᱠᱚ ᱨᱤᱭᱟᱹᱣ ᱨᱮᱦᱚᱸ ᱪᱟᱞᱟᱜ ᱢᱮ ᱟᱨ ᱚᱲᱟᱜ ᱨᱮ ᱵᱟᱢ ᱠᱟᱹᱢᱤᱭᱟ ᱟᱨ ᱫᱟᱬᱟᱱᱮᱢ ᱪᱟᱞᱟᱜᱼᱟ ᱚᱱᱟ ᱢᱟᱛᱚ ᱠᱚ ᱨᱚᱲ ᱜᱮᱭᱟ ᱠᱚ ᱚᱲᱟᱜ ᱨᱮᱱ ᱦᱚᱲ ᱦᱚᱸ ᱚᱱᱟ ᱠᱷᱟᱹᱛᱤᱨ ᱛᱮ ᱤᱧ ᱫᱚᱧ ᱠᱟᱹᱢᱤ ᱦᱚᱸᱧ ᱠᱟᱡᱟᱠ ᱜᱤᱧ ᱠᱟᱹᱢᱤᱭᱟ ᱠᱟᱹᱢᱤ ᱠᱟᱹᱢᱤ ᱥᱟᱹᱛ ᱵᱟᱲᱟ ᱞᱮᱠᱷᱟᱡ ᱤᱧ ᱢᱟᱧ ᱵᱟᱲᱟᱭ ᱜᱟᱛᱮ ᱠᱚᱠᱚ ᱨᱤᱭᱟᱹᱣ ᱤᱧᱟᱹ ᱞᱟᱦᱟ ᱨᱮᱠᱚ ᱞᱟᱹᱭ ᱤᱧᱟᱹ ᱫᱟᱬᱟᱱ ᱪᱟᱞᱟᱜ ᱦᱩᱭᱩᱜᱼᱟ ᱚᱱᱟ ᱠᱷᱟᱹᱛᱤᱨ ᱛᱮ ᱤᱧᱫᱚ ᱚᱱᱟ ᱠᱚ ᱥᱟᱹᱛ ᱵᱟᱲᱟ ᱠᱟᱛᱮᱫ ᱫᱚ ᱜᱟᱛᱮ ᱠᱚᱠᱚ ᱨᱤᱭᱟᱹᱣ ᱤᱧ ᱠᱷᱟᱡ ᱫᱟᱬᱟᱱ ᱦᱚᱸᱧ ᱪᱟᱞᱟᱜ ᱜᱮᱭᱟ ᱡᱮᱢᱚᱱ ᱯᱷᱟᱥᱴ ᱡᱟᱱᱩᱣᱟᱨᱤ ᱨᱮ ᱥᱮ ᱵᱟ ᱚᱱᱮ ᱩᱱᱠᱩ ᱭᱟᱹᱨᱮ ᱡᱟᱦᱟᱱ ᱤᱭᱟᱹ ᱠᱚᱨᱮ ᱚᱱᱩᱥᱴᱷᱟᱱ ᱡᱟᱦᱟᱸ ᱨᱮ ᱦᱩᱭᱩᱜ ᱨᱮᱦᱚᱸ ᱠᱚ ᱢᱮᱱᱟ ᱡᱮ ᱚᱱᱩᱥᱴᱷᱟᱱ ᱚᱢᱩᱠ ᱡᱟᱭᱜᱟ ᱨᱮ ᱦᱩᱭᱩᱜ ᱠᱟᱱᱟ ᱫᱟᱬᱟᱱ ᱪᱟᱞᱟᱜ ᱦᱩᱭᱩᱜᱼᱟ ᱪᱟᱞᱟᱜ ᱜᱮᱭᱟᱹᱧ ᱠᱤᱱᱛᱩ ᱤᱧᱫᱚ ᱠᱷᱩᱵ ᱫᱟᱬᱟᱱ ᱨᱮᱭᱟᱜ ᱤᱪᱪᱷᱟᱹ ᱦᱮᱱᱟᱜ ᱛᱤᱧᱟᱹ ᱠᱤᱢᱵᱟ ᱨᱟᱹᱥᱠᱟᱹ ᱦᱮᱱᱟᱜ ᱛᱤᱧᱟᱹ ᱫᱟᱬᱟᱱ ᱫᱚ ᱠᱷᱩᱵ ᱟᱴ ᱜᱤᱧ ᱠᱩᱥᱤᱭᱟᱜᱼᱟ ᱪᱟᱞᱟᱜ ᱜᱮᱭᱟᱹᱧ ᱚᱱᱟ ᱠᱷᱟᱹᱛᱤᱨ ᱛᱮ ᱤᱧᱫᱚ ᱚᱲᱟᱜ ᱨᱮᱱ ᱦᱚᱲ ᱦᱚᱸ ᱪᱮᱫ ᱦᱚᱸ ᱵᱟᱠᱚ ᱢᱤᱛᱟᱹᱧᱟ ᱪᱟᱞᱟᱜ ᱟᱢ ᱪᱟᱞᱟᱜ ᱢᱮ ᱠᱟᱹᱢᱤ ᱥᱟᱹᱛ ᱦᱚᱴᱚ ᱠᱟᱜ ᱟᱢ ᱪᱟᱞᱟᱜ ᱢᱮ